ᱢᱮᱱᱫᱟᱹᱧ ᱡᱮ ᱱᱤᱭᱟᱹ ᱦᱳᱥᱴᱮᱞ ᱨᱮ ᱵᱟᱛᱷᱨᱩᱢ ᱨᱮᱱᱟᱜ ᱫᱟᱜ ᱢᱚᱡᱽᱛᱮ ᱵᱟᱝ ᱛᱳᱫᱚᱜ ᱠᱟᱱᱟ ᱟᱨ ᱯᱷᱮᱱ ᱠᱚᱦᱚᱸ ᱪᱤᱠᱟᱹ ᱠᱷᱟᱨᱟᱯ ᱠᱟᱱᱟ

ᱟᱨ ᱚᱱᱟ ᱵᱮᱰᱥᱤᱴ ᱚᱱᱟ ᱪᱮᱫ ᱠᱚ ᱢᱮᱱᱟ ᱚᱱᱟ ᱯᱟᱴᱟ ᱛᱮᱫ ᱪᱷᱟᱲᱟᱣ ᱠᱟᱱᱟ ᱜᱤᱛᱤᱡ ᱚᱥᱩᱵᱤᱫᱷᱟ ᱦᱳᱭᱳᱜ ᱠᱟᱱᱟ ᱡᱟᱱᱞᱟ ᱠᱚᱫᱚ ᱡᱟᱱᱞᱟ ᱫᱚᱨᱡᱟ ᱮᱠᱷᱚᱱ ᱫᱚ ᱴᱷᱤᱠ ᱜᱮᱭᱟ ᱟᱨ ᱞᱟᱭᱤᱴ ᱢᱤᱫᱴᱮᱡ ᱯᱟᱝᱠᱷᱟ ᱢᱤᱫᱴᱮᱡ ᱵᱟᱝ ᱟᱹᱪᱩᱨᱚᱜ ᱠᱟᱱᱟ ᱟᱨ ᱞᱟᱭᱤᱴ ᱮᱠᱴᱩ ᱰᱤᱥᱴᱨᱟᱵᱚᱜ ᱠᱟᱱᱟ ᱦᱮᱸ ᱴᱷᱤᱠ ᱜᱮᱭᱟ ᱛᱤᱥᱮ ᱦᱤᱡᱩᱜᱼᱟ ᱛᱮᱦᱮᱧ ᱫᱚ ᱜᱟᱯᱟ ᱜᱟᱱ ᱜᱮ ᱠᱳᱞᱮᱢᱮ ᱚᱭ ᱱᱚᱴᱟ ᱫᱚᱥᱴᱟ ᱠᱚᱛᱮ ᱦᱮᱸ ᱦᱮᱸ